ᱦᱮᱞᱳ ᱦᱮᱞᱳ ᱦᱮᱸ ᱤᱧ ᱢᱤᱫᱴᱮᱱ ᱯᱟᱹᱴᱷᱩᱣᱟᱹᱧ ᱢᱮᱱᱫᱟ ᱥᱩᱥᱤᱞ ᱥᱚᱨᱮᱱ ᱦᱮᱸ ᱢᱮᱱᱫᱟᱹᱧ ᱡᱮ ᱟᱯᱮ ᱢᱤᱫᱴᱨᱱ ᱟᱸᱡᱚᱢᱫᱟᱹᱧ ᱵᱟᱝᱢᱟ ᱤᱛᱩᱱ ᱟᱥᱲᱟ ᱦᱮᱱᱟᱜ ᱟᱠᱟᱫ ᱛᱟᱯᱮᱭᱟ ᱚᱠᱟᱨᱮ ᱦᱮᱱᱟᱜ ᱠᱟᱜ ᱛᱟᱯᱮᱭᱟ ᱟᱨ ᱪᱮᱫ ᱠᱚᱯᱮ ᱯᱟᱲᱦᱟᱣ ᱠᱚᱣᱟ ᱚᱱᱟᱠᱚ ᱵᱟᱵᱚᱫ ᱛᱮ ᱛᱷᱚᱲᱟᱢ ᱞᱟᱹᱭᱟᱧ ᱠᱷᱟᱱ ᱵᱷᱟᱹᱜᱮ ᱠᱚᱜᱼᱟ

ᱟᱪᱪᱷᱟ ᱚᱸᱰᱮ ᱦᱮᱱᱟᱜ ᱠᱟᱫᱟ ᱟᱥᱲᱟ ᱫᱚ ᱚᱸᱰᱮ ᱪᱮᱫᱼᱪᱮᱫ ᱠᱚᱠᱚ ᱯᱟᱲᱦᱟᱣ ᱠᱚᱣᱟ ᱦᱩᱸ ᱦᱩᱸ ᱦᱩᱸ ᱟᱪᱪᱷᱟ ᱟᱪᱪᱷᱟ ᱦᱩᱸ ᱟᱪᱪᱷᱟ ᱤᱧᱫᱚ ᱢᱟᱫᱽᱫᱷᱚᱢᱤᱠ ᱯᱟᱥ ᱜᱤᱫᱽᱨᱟᱹ ᱠᱟᱱᱟᱹᱧ ᱤᱧ ᱡᱩᱫᱤᱧ ᱢᱮᱱᱞᱮᱠᱷᱟᱱ ᱵᱷᱩᱨᱛᱤᱜ ᱟᱹᱧ ᱚᱸᱰᱮᱯᱮ ᱦᱟᱛᱟᱣᱤᱧ ᱜᱮᱭᱟ ᱟᱪᱪᱷᱟ ᱟᱫᱚ ᱵᱷᱩᱨᱛᱤᱜ ᱥᱟᱱᱟ ᱞᱤᱫᱤᱧᱟᱛᱚ ᱟᱹᱰᱤ ᱟᱸᱴ ᱟᱜᱜᱨᱚᱦᱚ ᱛᱟᱦᱮᱸ ᱠᱟᱱᱛᱤᱧᱟᱹ ᱧᱮᱞ ᱢᱮ ᱡᱩᱫᱤ ᱡᱟᱦᱟᱸᱞᱮᱠᱟ ᱠᱟᱛᱮ ᱯᱮ ᱦᱟᱛᱟᱣᱤᱧ ᱠᱷᱟᱱ ᱟᱹᱰᱤ ᱵᱷᱟᱜᱮ ᱠᱚᱜᱼᱟ ᱟᱪᱪᱷᱟ ᱟᱪᱪᱷᱟ ᱚᱱᱟ ᱤᱥᱠᱩᱞ ᱨᱮᱠᱤ ᱵᱤᱵᱷᱤᱱᱱᱚ ᱱᱩᱠᱩ ᱟᱵᱚ ᱥᱟᱱᱛᱟᱞ ᱠᱚᱨᱮᱱ ᱢᱟᱹᱱᱟᱱ ᱦᱚᱲ ᱡᱮᱢᱚᱱ ᱯᱚᱱᱰᱤᱛ ᱨᱚᱜᱷᱩᱱᱟᱛᱷ ᱢᱩᱨᱢᱩ ᱱᱩᱠᱩᱣᱟᱜ ᱡᱚᱱᱢᱚ ᱫᱤᱱ ᱯᱟᱞᱚᱱᱚᱜ ᱜᱮᱭᱟ ᱟᱪᱪᱷᱟ ᱟᱪᱪᱷᱟ ᱨᱚᱜᱷᱩᱱᱟᱛᱷ ᱢᱩᱨᱢᱩ ᱡᱟᱦᱟᱸ ᱠᱚ ᱵᱳᱭᱮᱭ ᱚᱞ ᱟᱠᱟᱫᱟ ᱚᱱᱟ ᱠᱚᱠᱚ ᱯᱟᱲᱦᱟᱣᱮᱫ ᱠᱚᱜᱮᱭᱟ ᱟᱪᱪᱷᱟ ᱟᱪᱪᱷᱟ ᱚᱱᱮ ᱛᱤᱨᱤᱥᱟ ᱡᱩᱱ ᱦᱩᱞ ᱢᱟᱦᱟ ᱦᱩᱭᱩᱜᱼᱟ ᱚᱱᱟ ᱦᱩᱞ ᱢᱟᱦᱟ ᱯᱮ ᱯᱟᱞᱚᱱ ᱜᱮᱭᱟᱯᱮ ᱚᱸᱰᱮ

ᱦᱩᱸ ᱦᱩᱸ

ᱟᱪᱪᱷᱟ ᱱᱤᱛᱳᱜ ᱡᱟᱦᱟᱸ ᱵᱳᱭ ᱥᱮ ᱜᱤᱫᱽᱨᱟᱹ ᱠᱩᱧ ᱠᱩᱞᱤ ᱵᱟᱲᱟᱭᱮᱫ ᱠᱚ ᱛᱟᱦᱮᱸᱱᱟ ᱡᱮ ᱯᱟᱹᱴᱷᱩᱣᱟᱹ ᱜᱤᱫᱽᱨᱟᱹ ᱴᱷᱮᱱ ᱠᱷᱚᱡᱤᱧ ᱟᱸᱡᱚᱢ ᱞᱮᱫᱟ ᱵᱟᱝᱢᱟ ᱩᱱᱠᱩ ᱵᱟᱝᱞᱟ ᱵᱳᱨᱰ ᱠᱷᱚᱡ ᱜᱮ ᱯᱨᱟᱭᱢᱟᱨᱤ ᱤᱰᱩᱠᱮᱥᱚᱱ ᱵᱳᱨᱰ ᱠᱷᱚᱡ ᱜᱮ ᱚᱱᱟ ᱠᱚ ᱵᱳᱭ ᱠᱚᱫᱚ ᱯᱮ ᱯᱟᱲᱦᱟᱣᱮᱫ ᱠᱚᱣᱟ ᱥᱟᱹᱨᱤ ᱥᱮ ᱱᱟᱥᱮ ᱛᱤᱱᱟᱹᱜ ᱥᱟᱺᱜᱤᱧ ᱥᱟᱨᱤᱭᱟ ᱚᱱᱟ ᱠᱟᱛᱷᱟ ᱵᱟᱨᱯᱮ ᱠᱟᱛᱷᱟ ᱛᱮᱢ ᱞᱟᱹᱭᱤᱧ ᱠᱷᱟᱱᱤᱧ ᱟᱸᱡᱚᱢ ᱠᱮᱭᱟ ᱟᱨᱠᱤ ᱦᱩᱸ ᱟᱨ ᱱᱩᱠᱩ ᱯᱚᱱᱰᱤᱛ ᱨᱚᱜᱷᱩᱱᱟᱛᱷ ᱢᱩᱨᱢᱩ ᱥᱤᱫᱩᱼᱠᱟᱱᱩ ᱵᱤᱨᱥᱟ ᱢᱩᱱᱰᱟ ᱯᱷᱩᱞᱳᱼᱡᱷᱟᱱᱚ ᱦᱮᱸ ᱱᱚᱝᱠᱟᱱ ᱩᱱᱠᱩ ᱥᱟᱱᱛᱟᱲ ᱨᱮᱱ ᱡᱟᱦᱟᱸᱭ ᱠᱟᱱᱟ ᱠᱚ ᱟᱨᱠᱤ ᱪᱤᱞᱤ ᱠᱚ ᱢᱮᱛᱟᱣᱟᱠᱚ ᱠᱟᱱᱟ ᱵᱚᱞᱮ ᱟᱵᱚᱨᱮᱱ ᱢᱟᱹᱱᱟᱱ ᱱᱮᱛᱟ ᱠᱚ ᱩᱱᱠᱩ ᱧᱩᱛᱩᱢ ᱛᱮ ᱛᱟᱞᱦᱮ ᱡᱚᱛᱚ ᱜᱮ ᱯᱨᱳᱜᱨᱟᱢ ᱛᱟᱞᱦᱮ ᱡᱚᱛᱚ ᱜᱮᱯᱮ ᱠᱚᱨᱟᱣᱫᱟ ᱛᱟᱭᱛᱚ ᱵᱮᱥ ᱴᱷᱤᱠᱜᱮᱭᱟ ᱤᱱᱠᱟᱹᱜᱤᱧ ᱜᱟᱞᱢᱟᱨᱟᱜ ᱠᱟᱱᱟ ᱟᱨᱦᱚᱸ ᱯᱚᱨᱚᱵᱚᱨᱛᱤ ᱨᱤᱧ ᱯᱷᱳᱱᱟ ᱦᱟᱸᱜ ᱞᱟᱭᱤᱱᱮᱢ ᱥᱟᱵ ᱛᱤᱧᱟᱹ